ᱟᱞᱮ ᱫᱚ ᱱᱚᱣᱟ ᱟᱰᱮ ᱯᱟᱥᱮ ᱨᱮ ᱢᱚᱦᱮᱥᱯᱩᱨ ᱜᱮ ᱟᱞᱮᱭᱟᱜ ᱯᱨᱚᱠᱷᱚᱸᱰ ᱠᱟᱱᱟ ᱚᱸᱰᱮ ᱜᱮ ᱟᱞᱮᱭᱟᱜ ᱠᱮᱢᱯ ᱫᱚ ᱢᱮᱱᱟᱜ ᱠᱟᱜᱼᱟ ᱠᱤᱪᱨᱤᱡ ᱥᱤᱞᱟᱹᱭ ᱨᱮᱭᱟᱜ ᱠᱮᱢᱯ ᱥᱮ ᱠᱚᱢᱯᱤᱭᱩᱴᱟᱨ ᱪᱮᱫ ᱨᱮᱱᱟᱜ ᱠᱮᱢᱯ ᱡᱚᱛᱚ ᱨᱮᱱᱟᱜ ᱜᱮ ᱥᱩᱵᱤᱫᱷᱟ ᱢᱮᱱᱟᱜ ᱠᱟᱜᱼᱟ ᱟᱨ ᱤᱧᱫᱚ ᱠᱚᱢᱯᱤᱭᱩᱴᱟᱨ ᱪᱮᱫ ᱨᱮᱱᱟᱜ ᱟᱹᱰᱤ ᱡᱟᱹᱨᱩᱲ ᱛᱟᱦᱮᱸ ᱠᱟᱱ ᱛᱤᱧᱟ ᱵᱚᱞᱮ ᱟᱹᱰᱤ ᱤᱪᱪᱷᱟ ᱛᱟᱦᱮᱸ ᱠᱟᱱ ᱛᱤᱧᱟ ᱵᱚᱞᱮ ᱪᱤᱠᱟ ᱛᱮ ᱠᱚᱢᱯᱤᱭᱩᱴᱟᱨᱤᱧ ᱪᱮᱫᱟᱹᱧ ᱥᱮ ᱵᱚᱞᱮ ᱥᱮ ᱠᱚᱢᱯᱤᱭᱩᱴᱟᱨ ᱦᱚᱸ ᱥᱮ ᱤᱭᱟᱹ ᱦᱚᱸ ᱥᱤᱞᱟᱹᱭ ᱦᱚᱸ ᱵᱚᱞᱮ ᱪᱮᱫ ᱨᱮᱱᱟᱜ ᱟᱹᱰᱤ ᱤᱪᱪᱷᱟ ᱢᱮᱱᱟᱜ ᱠᱟᱜ ᱛᱤᱧᱟ ᱟᱫᱚ ᱱᱚᱣᱟ ᱵᱚᱞᱮ ᱪᱤᱠᱟᱹ ᱛᱤᱧ ᱪᱮᱫᱟ ᱪᱤᱠᱟᱹᱧ ᱵᱚᱞᱮ ᱪᱤᱠᱟᱹᱧ ᱪᱟᱞᱟᱜᱼᱟ ᱚᱸᱰᱮ ᱚᱠᱚᱭ ᱞᱟᱹᱭᱤᱧᱟ ᱵᱚᱞᱮ ᱚᱱᱟ ᱵᱟᱹᱧ ᱵᱟᱲᱟᱭᱟ ᱟᱫᱚ ᱱᱚᱣᱟ ᱫᱚ ᱟᱫᱚ ᱤᱧᱫᱚ ᱩᱱᱤ ᱫᱤᱯᱚᱠ ᱫᱟᱫᱟ ᱩᱱᱤᱜᱮ ᱩᱱᱤᱜᱮ ᱵᱚᱞᱮ ᱱᱚᱣᱟᱧ ᱠᱩᱞᱤᱭᱮᱭᱟ ᱟᱨ ᱪᱮᱫ ᱞᱮᱠᱟ ᱦᱩᱭᱩᱜᱼᱟ ᱚᱸᱰᱮ ᱪᱮᱫ ᱞᱮᱠᱟ ᱛᱮᱠᱚ ᱮᱰᱢᱤᱥᱚᱱᱚᱜᱼᱟ ᱥᱮᱠᱚ ᱯᱷᱨᱚᱢ ᱯᱷᱤᱞᱟᱯᱚᱜᱼᱟ ᱥᱮ ᱪᱮᱫ ᱞᱮᱠᱟ ᱦᱩᱭᱩᱜᱼᱟ ᱚᱱᱟᱫᱚ ᱩᱱᱤ ᱫᱤᱯᱚᱠ ᱫᱟᱫᱟ ᱜᱮ ᱞᱟᱹᱭᱤᱧᱟᱹ ᱟᱨ ᱩᱱᱤ ᱞᱟᱹᱭ ᱠᱟᱛᱮᱫ ᱜᱮ ᱟᱫᱚ ᱤᱧᱫᱚ ᱚᱸᱰᱮᱧ ᱮᱰᱢᱤᱥᱮᱱᱚᱜᱼᱟ ᱟᱨᱤᱧ ᱪᱮᱫᱟ ᱠᱚᱢᱯᱤᱭᱩᱴᱟᱨ ᱥᱮ ᱥᱤᱞᱟᱹᱭ ᱦᱚᱸ ᱵᱟᱱᱟᱨᱤᱧ ᱪᱮᱫᱟ